ᱱᱚᱣᱟ ᱵᱩᱨᱩ ᱥᱚᱸᱜᱷᱟᱨᱮ ᱱᱚᱣᱟ ᱡᱷᱟᱨᱱᱟ ᱨᱮ ᱟᱹᱰᱤ ᱪᱮᱦᱨᱟ ᱱᱚᱣᱟ ᱵᱩᱨᱩ ᱨᱮ ᱢᱟᱨᱟᱜ ᱢᱮᱱᱟᱜ ᱠᱚᱣᱟ ᱟᱬᱜᱚᱱᱟᱠᱚ ᱱᱤᱛᱚᱜ ᱫᱟᱜ ᱧᱩ ᱢᱮᱱᱠᱷᱟᱱ ᱤᱧᱫᱚ ᱚᱸᱰᱮ ᱫᱚ ᱥᱮᱴᱮᱨᱚᱜ ᱜᱮ ᱥᱟᱱᱟᱧᱟ ᱟᱨ ᱪᱟᱞᱟᱜ ᱜᱤᱭᱟᱹᱧ ᱧᱮᱞ ᱠᱚᱜᱮᱭᱟᱹᱧ ᱢᱟᱨᱟᱜ ᱫᱚ ᱟᱹᱰᱤ ᱪᱮᱦᱨᱟ ᱠᱚ ᱮᱱᱮᱡᱼᱟ ᱟᱹᱰᱤ ᱪᱮᱦᱨᱟ ᱠᱚ ᱠᱷᱤᱭᱟᱹᱭᱟ ᱩᱱᱠᱩ ᱧᱮᱞ ᱛᱮ ᱟᱹᱰᱤ ᱪᱮᱦᱨᱟ ᱡᱤᱣᱤ ᱡᱤᱵᱚᱱ ᱠᱚ ᱡᱤᱭᱟᱹᱲ ᱤᱧ ᱵᱩᱡᱷᱟᱹᱣᱟ ᱛᱟᱨᱯᱚᱨᱮ ᱮᱱᱟᱝ ᱠᱷᱚᱱᱟᱜ ᱩᱱᱠᱩ ᱞᱟᱹᱜᱤᱫ ᱛᱮᱧ ᱥᱟᱯᱲᱟᱣ ᱠᱟᱱᱟ ᱧᱮᱞ ᱞᱟᱹᱜᱤᱫ ᱛᱮ ᱦᱟᱯᱮᱥᱮᱧ ᱧᱮᱞ ᱟᱹᱜᱩ ᱠᱚᱣᱟ ᱟᱹᱰᱤ ᱪᱮᱦᱨᱟ ᱠᱚ ᱮᱱᱮᱡᱼᱟ ᱟᱹᱰᱤ ᱪᱮᱦᱨᱟ ᱠᱚ ᱧᱩᱭᱟ ᱟᱹᱰᱤ ᱪᱮᱦᱨᱟ ᱠᱚ ᱧᱮᱞᱚᱜᱼᱟ ᱢᱟᱨᱟᱜ ᱪᱮᱬᱮ ᱵᱟᱯᱨᱮ ᱢᱟᱨᱟᱜ ᱪᱮᱬᱮ ᱚᱱᱠᱟ ᱪᱮᱦᱨᱟ ᱠᱚ ᱧᱮᱞᱚᱜ ᱠᱟᱱᱟ ᱚᱱᱠᱟ ᱪᱮᱦᱨᱟ ᱠᱚ ᱮᱱᱮᱡ ᱡᱚᱝ ᱠᱟᱱᱟ ᱩᱱᱟᱹᱜ ᱥᱟᱸᱜᱮ ᱠᱚ ᱟᱬᱜᱚ ᱟᱠᱟᱱᱟ ᱨᱟᱹᱥᱠᱟᱹ ᱜᱮᱠᱚ ᱧᱮᱞᱚᱜ ᱠᱟᱱᱟ ᱡᱤᱣᱤ ᱡᱤᱣᱟᱹᱠᱚ ᱡᱤᱣᱤ ᱡᱤᱵᱚᱱ ᱠᱚᱛᱤᱧ ᱡᱤᱭᱟᱹᱲ ᱪᱟᱵᱟᱭᱮᱱᱟ